ᱱᱚᱸᱰᱮ ᱠᱩᱠᱞᱤ ᱫᱚ ᱦᱩᱭᱩᱜ ᱠᱟᱱᱟ ᱟᱢ ᱪᱮᱫ ᱡᱟᱦᱟᱸ ᱛᱤᱥ ᱧᱤᱫᱟᱹ ᱧᱮᱞ ᱨᱮᱭᱟᱜ ᱮᱢ ᱨᱤᱠᱟᱹ ᱟᱠᱟᱫᱟᱢ ᱟᱫᱚ ᱱᱚᱣᱟ ᱫᱚ ᱱᱚᱸᱰᱮ ᱞᱟᱹᱭ ᱜᱟᱱᱚᱜᱼᱟ ᱧᱤᱫᱟᱹ ᱨᱤᱠᱟᱹ ᱟᱠᱟᱫᱟ ᱢᱟᱱᱮ ᱧᱤᱫᱟᱹ ᱧᱮᱞ ᱨᱮᱭᱟᱜ ᱤᱧ ᱨᱤᱠᱟᱹ ᱟᱠᱟᱫᱟ ᱱᱚᱣᱟ ᱪᱮᱫ ᱞᱮᱠᱟ ᱛᱟᱦᱮᱱ ᱠᱟᱱᱟ ᱟᱨ ᱟᱢ ᱪᱮᱫ ᱞᱮᱠᱟᱱ ᱪᱮᱬᱮᱢ ᱧᱮᱞ ᱟᱠᱟᱫ ᱠᱚᱣᱟ ᱱᱤᱭᱟᱹ ᱫᱚ ᱥᱟᱵᱷᱟᱵᱤᱠ ᱵᱮᱯᱟᱨ ᱟᱵᱚ ᱫᱚ ᱦᱚᱲ ᱦᱚᱯᱚᱱ ᱫᱚ ᱥᱟᱨᱟ ᱫᱤᱱ ᱥᱮᱫᱽᱨᱟ ᱥᱮ ᱡᱮᱠᱳᱱᱳ ᱢᱟᱴᱮ ᱜᱷᱟᱴᱮ ᱠᱚᱨᱮ ᱥᱮᱫᱽᱨᱟ ᱵᱚ ᱥᱮᱱᱚᱜ ᱨᱮᱦᱚᱸ ᱵᱤᱨ ᱵᱩᱨᱩ ᱠᱚᱨᱮ ᱟᱫᱚ ᱧᱤᱫᱟᱹ ᱵᱮᱞᱟ ᱫᱚ ᱟᱵᱚ ᱫᱚ ᱥᱮᱫᱽᱨᱟ ᱨᱮᱭᱟᱜ ᱩᱱᱟᱹᱜ ᱡᱷᱩᱠ ᱫᱚ ᱵᱟᱝ ᱛᱟᱦᱮᱸᱱᱟ ᱡᱟ ᱦᱩᱭᱩᱜᱼᱟ ᱫᱤᱱ ᱵᱮᱲᱟ ᱜᱮ ᱧᱤᱫᱟᱹ ᱫᱚ ᱪᱮᱫᱟᱜ ᱥᱮ ᱧᱤᱫᱟᱹ ᱫᱚ ᱥᱮᱫᱽᱨᱟ ᱨᱮᱭᱟᱜ ᱴᱷᱤᱠ ᱵᱟᱝ ᱵᱩᱡᱩᱜᱼᱟ ᱟᱨ ᱧᱤᱫᱟᱹ ᱫᱚ ᱟᱭᱢᱟ ᱨᱚᱠᱚᱢ ᱚᱥᱩᱵᱤᱫᱟ ᱦᱩᱭ ᱦᱚᱛᱮᱫ ᱛᱮ ᱧᱤᱫᱟᱹ ᱫᱚ ᱵᱟᱭ ᱜᱟᱱᱚᱜᱼᱟ ᱟᱫᱚ ᱚᱱᱠᱟ ᱞᱮᱠᱟ ᱳᱭ ᱥᱩᱨ ᱥᱩᱯᱩᱨ ᱠᱚᱨᱮ ᱡᱩᱫᱤ ᱠᱳᱱᱳ ᱪᱮᱬᱮ ᱛᱩᱠᱟᱹ

ᱱᱚᱸᱰᱮ ᱱᱩᱭ ᱪᱮᱬᱮᱭ ᱦᱤᱡᱩᱜ ᱠᱟᱱᱟ ᱥᱤᱴᱟᱹᱵ ᱥᱮ ᱯᱟᱹᱥᱤ ᱞᱮᱠᱟᱛᱮ ᱡᱩᱫᱤ ᱩᱱᱤ ᱥᱟᱵᱽᱼᱮ ᱜᱟᱱᱚᱜᱼᱟ ᱛᱟᱦᱚᱞᱮ ᱫᱚ ᱩᱱᱤ ᱫᱚ ᱧᱤᱫᱟᱹ ᱜᱮ ᱮᱴᱮᱠᱮ ᱦᱩᱭᱩᱜᱼᱟ ᱟᱫᱚ ᱴᱷᱤᱠ ᱚᱱᱠᱟ ᱜᱮ ᱥᱤᱴᱟᱹᱵ ᱥᱮ ᱯᱟᱹᱥᱤ ᱚᱰᱟᱣ ᱠᱟᱛᱮ ᱩᱱᱤ ᱥᱟᱵᱽ ᱞᱮᱠᱟ ᱥᱟᱵᱮ ᱩᱱᱤ ᱥᱟᱵᱮ ᱦᱩᱭ ᱞᱮᱱ ᱠᱷᱟᱱ ᱛᱟᱦᱚᱞᱮ ᱫᱚ ᱟᱹᱭᱩᱵ ᱥᱟᱶ ᱛᱮᱜᱮ ᱥᱟᱨᱟ ᱫᱤᱱ ᱦᱚᱛᱚ ᱪᱮᱬᱮ ᱫᱚ ᱟᱠᱚ ᱟᱠᱚᱣᱟᱜ ᱡᱚᱢ ᱧᱩ ᱱᱤᱭᱟᱹ ᱵᱮᱥᱛᱚ ᱠᱚ ᱛᱟᱦᱮᱸᱱᱟ ᱟᱨ ᱟᱹᱭᱩᱵ ᱟᱠᱟᱱ ᱥᱮ ᱟᱠᱚᱣᱟᱜ ᱵᱟᱥᱟ ᱛᱮᱠᱚ ᱨᱩᱭᱟᱹᱲᱟ ᱴᱷᱤᱠ ᱩᱱ ᱥᱳᱢᱚᱭ ᱜᱮ ᱩᱱᱤ ᱫᱚ ᱥᱟᱵᱽ ᱮ ᱜᱟᱱᱚᱜᱼᱟ ᱟᱨ ᱩᱱᱤ ᱥᱟᱵᱽ ᱞᱮᱱ ᱠᱷᱟᱱ ᱫᱚ ᱮᱠᱴᱩ ᱧᱩᱦᱩᱢ ᱥᱟᱶ ᱛᱮᱜᱮ ᱥᱟᱵᱮ ᱦᱩᱭᱩᱜᱼᱟ ᱟᱫᱚ ᱛᱚᱠᱷᱚᱱ ᱦᱚᱸ ᱩᱱᱤ ᱥᱟᱵᱽ ᱡᱚᱛᱚᱴᱟ ᱟᱡᱷᱟᱸᱴᱟ ᱛᱚ ᱛᱚ ᱜᱮ ᱵᱚᱛᱚᱨ ᱦᱚᱸ ᱟᱹᱭᱠᱟᱹᱜᱼᱟ ᱟᱫᱚ ᱱᱚᱜᱼᱚ ᱱᱚᱝᱠᱟ ᱜᱮ ᱧᱤᱫᱟᱹ ᱪᱮᱬᱮ ᱢᱚᱫᱷᱮ ᱨᱮᱫᱚ ᱠᱤᱪᱷᱩ ᱠᱤᱪᱷᱩ ᱪᱮᱬᱮ ᱧᱩᱛᱩᱢ ᱵᱟᱰᱟᱭ ᱵᱟᱱᱩᱜᱼᱟ ᱩᱱᱠᱩ ᱫᱚ ᱧᱤᱫᱟᱹ ᱜᱮᱠᱚ ᱫᱟᱲᱟᱱᱟ ᱧᱤᱫᱟᱹ ᱠᱚ ᱟᱹᱛᱤᱧᱟ ᱩᱱᱠᱩ ᱫᱚ ᱧᱤᱫᱟᱹ ᱠᱚ ᱩᱰᱩᱠᱚᱜᱼᱟ ᱥᱤᱧ ᱵᱷᱳᱨ ᱫᱚ ᱫᱤᱱ ᱵᱷᱳᱨ ᱫᱚ ᱫᱟᱨᱮ ᱨᱮᱠᱚ ᱛᱟᱦᱮᱸᱱᱟ ᱟᱨ ᱡᱟᱦᱟᱸ ᱛᱮ ᱟᱹᱭᱩᱵᱚᱜᱼᱟ ᱛᱚᱠᱷᱚᱱ ᱫᱚ ᱠᱚ ᱩᱰᱩᱠᱚᱜᱼᱟ ᱡᱮᱢᱚᱱ ᱱᱩᱠᱩ ᱠᱚᱠᱚᱨ ᱠᱚᱠᱚᱨ ᱪᱮᱬᱮ ᱱᱩᱠᱩ ᱫᱚ ᱱᱤᱛᱳᱜ ᱥᱟᱨᱟ ᱫᱤᱱ ᱵᱟᱭ ᱠᱚᱜᱼᱟ ᱟᱨ ᱟᱹᱭᱩᱵ ᱟᱠᱟᱱ ᱥᱮᱜᱮ ᱩᱱᱠᱩ ᱫᱚᱠᱚ ᱩᱰᱩᱠᱚᱜᱼᱟ ᱱᱚᱝᱠᱟ ᱜᱮ ᱟᱨᱚ ᱦᱚᱸ ᱢᱮᱱᱟᱜ ᱟᱠᱟᱫ ᱠᱚᱣᱟ ᱚᱱᱠᱟ ᱪᱮᱬᱮ ᱢᱟᱛᱚᱵᱮ ᱱᱤᱭᱟᱹ ᱫᱚ ᱱᱤᱝᱠᱟᱹ ᱜᱮ